ᱦᱮᱸ ᱤᱧ ᱢᱟᱱᱮ ᱟᱹᱛᱩ ᱨᱮ ᱡᱮ ᱢᱟᱱᱮ ᱡᱟᱦᱟᱱᱟᱜ ᱵᱮᱵᱥᱟ ᱞᱟᱹᱜᱤᱫ ᱢᱟᱱᱮ ᱥᱟᱜᱟᱢ ᱩᱞ ᱩᱞ ᱢᱟᱱᱮ ᱩᱞ ᱵᱤᱞᱤᱭᱮᱱᱟ ᱛᱚ ᱚᱱᱟ ᱩᱞ ᱤᱫᱤ ᱞᱟᱹᱜᱤᱫ ᱢᱤᱫᱴᱟᱝ ᱜᱟᱹᱰᱤ ᱠᱩᱞ ᱦᱩᱭᱩᱜᱼᱟ ᱛᱚ ᱵᱟᱨᱦᱮ ᱠᱷᱚᱡ ᱤᱧ ᱜᱟᱹᱰᱤ ᱢᱟᱱᱮ ᱢᱟᱱᱮᱧ ᱠᱩᱞ ᱟᱠᱟᱫ ᱠᱚᱣᱟ ᱠᱩᱞ ᱠᱟᱛᱮ ᱚᱱᱟ ᱠᱚ ᱢᱟᱱᱮ ᱚᱱᱟ ᱩᱞ ᱢᱟᱱᱮ ᱠᱩᱞ ᱞᱟᱹᱜᱤᱫ ᱩᱞ ᱠᱩᱞ ᱞᱟᱹᱜᱤᱫ ᱜᱟᱹᱰᱤᱧ ᱠᱩᱞ ᱠᱟᱜ ᱠᱚᱣᱟ ᱤᱫᱤᱭ ᱠᱟᱫᱟ